ᱵᱷᱟᱹᱞᱤ ᱢᱩᱬᱩᱫ ᱫᱷᱚᱨᱚᱢ ᱵᱚᱞᱛᱮ ᱟᱵᱚ ᱫᱚᱵᱚᱱ ᱢᱮᱱᱟ ᱡᱮ ᱢᱮᱱ ᱦᱚᱪᱚᱭᱟᱵᱚᱱ ᱵᱷᱟᱹᱞᱤ ᱠᱟᱹᱢᱤ ᱵᱟ ᱡᱟᱦᱟᱸ ᱞᱮᱠᱟᱱᱟᱜ ᱩᱯᱚᱠᱟᱨ ᱥᱮ ᱡᱟᱦᱟᱸᱭᱜᱮ ᱮᱸᱴᱠᱮᱴᱚᱬᱮ ᱯᱟᱲᱟᱣ ᱟᱠᱟᱱᱟ ᱮᱸᱰᱮᱠᱷᱟᱱ ᱩᱱᱤ ᱡᱩᱫᱤ ᱩᱯᱚᱠᱟᱨ ᱠᱟᱭᱟᱵᱚᱱ ᱥᱮᱵᱚᱱ ᱡᱟᱦᱟᱸ ᱞᱮᱠᱟᱜᱮ ᱮᱸᱴᱠᱮᱴᱚᱬᱮ ᱯᱟᱲᱟᱣ ᱠᱟᱱᱟ ᱚᱱᱟ ᱮᱸᱴᱠᱮᱴᱚᱬᱮ ᱠᱷᱚᱱ ᱵᱚᱱ ᱨᱟᱠᱟᱮᱭᱟ ᱛᱟᱦᱚᱞᱮ ᱠᱷᱟᱱᱜᱮ ᱚᱱᱟ ᱫᱚᱵᱚᱱ ᱢᱮᱱᱟ ᱡᱮ ᱦᱮᱸ ᱵᱟᱝ ᱫᱷᱚᱨᱚᱢ ᱨᱮᱱᱟᱜᱼᱮ ᱠᱟᱹᱢᱤ ᱠᱮᱫᱟᱭ ᱥᱮ ᱵᱷᱟᱹᱞᱤ ᱠᱟᱹᱢᱤ ᱠᱮᱫᱟᱭ ᱡᱟᱦᱟᱸ ᱞᱮᱠᱟᱜᱮ ᱢᱤᱫᱴᱟᱹᱱ ᱵᱷᱟᱹᱞᱤ ᱵᱟᱭ ᱛᱟᱲᱟᱢ ᱫᱟᱲᱮᱭᱟᱜ ᱠᱟᱱᱟ ᱵᱩᱲᱦᱤ ᱦᱚᱲ ᱡᱮ ᱩᱱᱤ ᱵᱚᱱ ᱥᱮᱴᱮᱨ ᱠᱟᱫᱮᱭᱟ ᱩᱱᱤ ᱡᱟᱦᱟᱸ ᱞᱮᱠᱟ ᱠᱟᱛᱮᱜ ᱜᱮᱵᱚᱱ ᱩᱱᱤ ᱵᱚᱱ ᱡᱟᱦᱟᱸ ᱚᱥᱩᱵᱤᱫᱷᱟ ᱨᱮᱭ ᱯᱟᱲᱟᱣ ᱟᱠᱟᱱᱟᱭ ᱚᱱᱟ ᱵᱚᱱ ᱨᱟᱠᱟᱵᱽ ᱠᱮᱫᱮᱭᱟ ᱮᱸᱰᱮᱠᱷᱟᱱ ᱫᱚ ᱚᱱᱟᱫᱚ ᱢᱮᱱ ᱦᱚᱪᱚ ᱠᱮᱭᱟ ᱡᱮ ᱦᱚᱭ ᱦᱚᱭᱛᱳ ᱦᱳᱭ ᱚᱱᱟᱫᱚ ᱵᱷᱟᱹᱞᱤᱭᱟ ᱥᱮ ᱫᱷᱚᱨᱚᱢ ᱨᱮᱱᱟᱜ ᱠᱟᱹᱢᱤ ᱟᱨ ᱡᱟᱹᱛᱤ ᱨᱮᱱᱟᱜ ᱫᱷᱚᱨᱚᱢ ᱵᱚᱞᱛᱮ ᱡᱟᱦᱟᱸ ᱞᱮᱠᱟ ᱵᱚᱱ ᱢᱮᱱᱟ ᱦᱮᱸ ᱡᱟᱦᱟᱸᱭᱴᱟᱜ ᱡᱟᱹᱛᱤ ᱨᱮᱱᱜᱮ ᱦᱚᱭᱛᱳ ᱵᱩᱡ ᱠᱮᱫᱟᱚᱱ ᱡᱮ ᱟᱵᱚ ᱥᱟᱹᱨᱤ ᱠᱟᱱ ᱥᱟᱨᱱᱟ ᱠᱟᱱ ᱚᱱᱟᱫᱚ ᱵᱟᱝ ᱢᱚᱱᱮ ᱠᱟᱜᱢᱮ ᱫᱷᱩᱛᱤ ᱠᱚ ᱥᱮ ᱥᱟᱹᱲᱤ ᱠᱚᱵᱚᱱ ᱦᱚᱨᱚᱜ ᱠᱮᱫᱟ ᱤᱱᱟᱹᱠᱷᱟᱱ ᱵᱚᱱ ᱵᱩᱡᱽ ᱫᱟᱲᱮᱭᱟᱜᱼᱟ ᱱᱩᱭᱫᱚ ᱥᱟᱱᱛᱟᱲ ᱡᱟᱦᱮᱨ ᱵᱚᱸᱜᱟ ᱫᱷᱚᱨᱚᱢ ᱨᱤᱱᱤᱡ ᱦᱚᱲ ᱠᱟᱱᱟᱭ ᱥᱮ ᱡᱟᱦᱮᱨ ᱯᱩᱡᱟᱹ ᱨᱤᱱᱤᱡ ᱦᱚᱲ ᱠᱟᱱᱟᱭ ᱡᱟᱦᱟᱸ ᱞᱮᱠᱟᱢ ᱢᱩᱥᱞᱤᱢ ᱩᱱᱠᱩ ᱫᱚ ᱵᱤᱥᱤᱨ ᱵᱷᱟᱜᱽ ᱵᱚᱱ ᱧᱮᱞ ᱠᱚᱣᱟ ᱡᱮ ᱩᱱᱠᱩᱣᱟᱜ ᱟᱞᱟᱫᱟ ᱢᱤᱫᱴᱤᱡ ᱫᱷᱚᱨᱚᱢ ᱨᱮ ᱩᱱᱠᱩ ᱫᱚᱠᱚ ᱞᱩᱝᱜᱤ ᱠᱚᱜᱼᱟ ᱞᱩᱝᱜᱤ ᱠᱟᱛᱮᱜ ᱟᱨ ᱩᱱᱠᱩ ᱫᱚ ᱟᱞᱟᱜ ᱩᱱᱠᱩ ᱫᱚ ᱯᱟᱧᱡᱟᱵᱤ ᱟᱨ ᱚᱱᱟ ᱥᱟᱶᱛᱮ ᱩᱱᱠᱩ ᱫᱚ ᱟᱠᱚ ᱵᱚᱦᱚᱜ ᱨᱮ ᱤᱱᱠᱟᱹ ᱠᱚ ᱦᱚᱨᱚᱜᱟ ᱛᱟᱦᱚᱞᱮ ᱠᱷᱟᱱᱜᱮ ᱩᱱᱠᱩ ᱫᱚᱵᱚᱱ ᱵᱩᱡᱽ ᱠᱚᱣᱟ ᱩᱱᱠᱩ ᱫᱚ ᱟᱠᱚ ᱢᱩᱥᱞᱤᱢ ᱡᱟᱦᱟᱸ ᱫᱷᱚᱨᱚᱢ ᱠᱚ ᱯᱟᱞᱚᱱᱟ ᱚᱱᱟ ᱫᱷᱚᱨᱚᱢ ᱨᱮᱱᱟᱜ ᱜᱚᱲ ᱠᱟᱱᱟᱵᱚᱱ ᱦᱚᱲ ᱠᱟᱱᱟ ᱠᱚ ᱚᱱᱠᱟᱜᱮ ᱟᱵᱚ ᱟᱵᱚ ᱯᱟᱹᱨᱥᱤᱥ ᱥᱮ ᱟᱵᱚ ᱥᱟᱱᱛᱟᱲ ᱡᱟᱹᱛᱤ ᱨᱮᱱ ᱡᱟᱦᱟᱸ ᱦᱚᱲ ᱩᱱᱠᱩ ᱦᱚᱸ ᱟᱵᱚ ᱫᱚᱵᱚᱱ ᱵᱩᱡᱽ ᱫᱟᱲᱮᱭᱟᱜᱼᱟ ᱡᱮ ᱟᱵᱚᱣᱟᱜ ᱥᱚᱝᱜᱚ ᱫᱷᱩᱛᱤ ᱟᱨ ᱥᱟᱹᱲᱤ ᱟᱵᱚ ᱞᱮᱠᱟ ᱡᱟᱦᱟᱸ ᱢᱮᱱᱟᱜ ᱵᱮᱣᱦᱟᱨ ᱢᱮᱱᱟᱜ ᱛᱟᱵᱚᱱᱟ ᱟᱵᱚ ᱦᱚᱸ ᱡᱟᱦᱮᱨ ᱯᱩᱡᱟᱹ ᱨᱤᱱᱤᱡ ᱚᱱᱠᱟ ᱦᱚᱲ ᱠᱟᱱᱟᱵᱚᱱ ᱱᱚᱣᱟᱫᱚ ᱦᱩᱭᱱᱟ ᱫᱷᱚᱨᱚᱢ ᱨᱮᱱᱟᱜ ᱱᱤᱝᱠᱟᱹ ᱠᱟᱹᱢᱤ ᱠᱚ ᱠᱟᱹᱥᱱᱤ